ᱦᱮᱸ ᱢᱤᱫ ᱦᱚᱲ ᱥᱮᱪᱮᱫᱼᱟᱱ ᱦᱩᱭᱩᱜ ᱠᱟᱱᱟ ᱩᱱᱤ ᱟᱹᱨᱤ ᱢᱟᱱᱟᱣᱟᱭ ᱦᱮᱸ ᱢᱟᱱᱟᱣᱟᱭ ᱡᱩᱫᱤ ᱩᱱᱤ ᱦᱚᱲ ᱱᱟᱯᱟᱭ ᱥᱟᱺᱦᱤᱡ ᱛᱮᱵᱚᱱ ᱵᱩᱡᱷᱟᱹᱣ ᱦᱚᱪᱚ ᱫᱟᱲᱮᱭᱟ ᱡᱟᱦᱟᱱᱟᱜ ᱱᱤᱭᱟᱹ ᱡᱚᱠᱷᱚᱱ ᱵᱚᱱ ᱵᱩᱡᱷᱟᱹᱣ ᱠᱟᱱᱟ ᱩᱱᱤ ᱡᱩᱫᱤ ᱱᱟᱯᱟᱭ ᱥᱟᱺᱦᱤᱡ ᱛᱮᱵᱚᱱ ᱵᱩᱡᱷᱟᱹᱣ ᱦᱚᱪᱚ ᱫᱟᱲᱮᱣᱟᱭᱟ ᱛᱟᱦᱚᱞᱮ ᱠᱷᱟᱱ ᱩᱱᱤ ᱟᱡᱛᱮᱜᱮ ᱚᱱᱟ ᱟᱹᱨᱤ ᱫᱚᱭ ᱢᱟᱱᱟᱣ ᱜᱮᱭᱟ ᱚᱱᱟ ᱠᱷᱟᱹᱛᱤᱨ ᱤᱧ ᱫᱩᱧ ᱞᱟᱹᱭᱟ ᱡᱟᱦᱟᱸᱭ ᱦᱚᱲ ᱵᱩᱡᱷᱟᱹᱣ ᱦᱩᱭᱩᱜ ᱠᱟᱱᱟ ᱥᱮ ᱢᱤᱫ ᱦᱚᱲ ᱥᱮᱪᱮᱫᱼᱟᱱ ᱦᱩᱭᱩᱜ ᱠᱟᱱᱟ ᱩᱱᱤ ᱫᱚ ᱠᱤᱱᱛᱩ ᱟᱹᱰᱤ ᱱᱟᱯᱟᱭ ᱛᱮᱭ ᱵᱩᱡᱷᱟᱹᱣᱟ